ᱵᱟᱦᱨᱮ ᱫᱤᱥᱚᱢ ᱦᱚᱲ ᱠᱚ ᱯᱷᱳᱱ ᱟᱫᱤᱧ ᱛᱟᱦᱮᱸᱫ ᱯᱷᱳᱱ ᱠᱟᱛᱮᱫ ᱠᱚ ᱠᱩᱞᱤᱧᱟ ᱟᱯᱮᱭᱟᱜ ᱟᱯᱮ ᱡᱟᱭᱜᱟ ᱠᱚᱨᱮ ᱪᱮᱫ ᱠᱚᱦᱚᱡ ᱢᱮᱱᱟᱜᱼᱟ ᱪᱮᱫ ᱞᱮᱠᱟ ᱧᱮᱞ ᱡᱚᱝ ᱞᱟᱹᱜᱤᱫ ᱢᱟᱱᱮ ᱪᱮᱦᱨᱟ ᱵᱩᱡᱷᱟᱹᱜᱼᱟ ᱟᱫᱚ ᱢᱤᱫ ᱫᱤᱱ ᱯᱷᱳᱱ ᱛᱤᱧ ᱠᱟᱛᱷᱟᱭᱮᱱ ᱜᱮᱭᱟ ᱢᱮᱛᱟᱣ ᱠᱚ ᱠᱟᱹᱱᱟᱹᱧ ᱟᱞᱮ ᱵᱟᱨᱦᱮ ᱫᱤᱥᱚᱢ ᱥᱮᱫ ᱨᱮᱫᱚ ᱢᱮᱱᱟᱜᱼᱟ ᱥᱤᱢᱵᱟᱹᱲ ᱫᱟ ᱢᱤᱫᱴᱟᱝ ᱵᱩᱨᱩ ᱢᱮᱱᱟᱜᱼᱟ ᱧᱮᱞ ᱡᱚᱝ ᱞᱮᱠᱟᱱ ᱵᱩᱨᱩ ᱠᱟᱱᱟ ᱦᱤᱢᱟᱹᱞ ᱯᱟᱲ ᱡᱟᱦᱟᱸ ᱠᱚ ᱢᱮᱛᱟᱜᱼᱟ ᱡᱷᱟᱨᱱᱟ ᱢᱮᱱᱟᱜᱼᱟ ᱠᱷᱩᱵᱽ ᱪᱮᱦᱨᱟ ᱚᱱᱟ ᱡᱷᱟᱨᱱᱟ ᱠᱟᱱᱟ ᱚᱱᱟ ᱦᱚᱸ ᱢᱮᱱᱟᱜ ᱢᱮᱛᱟᱣ ᱠᱚ ᱠᱟᱹᱱᱟᱹᱧ ᱞᱟᱹᱭᱟᱠᱚ ᱠᱟᱹᱱᱟᱹᱧ ᱟᱨᱦᱚᱸ ᱢᱮᱛᱟᱣ ᱠᱚ ᱠᱟᱹᱱᱟᱹᱧ ᱟᱞᱮ ᱜᱚᱢᱦᱟ ᱯᱚᱨᱚᱵᱽ ᱫᱚᱥᱟᱨ ᱦᱤᱞᱳᱜ ᱵᱟᱜᱽᱵᱚᱲ ᱰᱮᱢ ᱦᱩᱭᱩᱜᱼᱟ ᱰᱮᱢ ᱧᱮᱞ ᱦᱚᱸ ᱟᱹᱰᱤ ᱪᱮᱦᱨᱟ ᱦᱚᱲ ᱢᱟᱱᱮ ᱦᱚᱲ ᱢᱟᱱᱮ ᱠᱷᱩᱵᱽ ᱮᱠᱥ ᱡᱳᱨ ᱠᱚ ᱡᱟᱣᱨᱟᱜᱼᱟ ᱚᱱᱟ ᱠᱚᱧ ᱞᱟᱹᱭᱟᱠᱚ ᱠᱟᱱᱟ ᱟᱨ ᱢᱮᱱᱟᱜᱼᱟ ᱢᱤᱫᱴᱟᱝ ᱰᱮᱢ ᱚᱱᱟ ᱦᱚᱸ ᱥᱩᱞᱟᱹᱭᱯᱟᱲ ᱚᱸᱰᱮ ᱦᱚᱸᱠᱚ ᱡᱟᱣᱨᱟᱜᱼᱟ ᱚᱸᱰᱮ ᱦᱚᱸ ᱟᱹᱰᱤ ᱪᱮᱦᱨᱟ ᱡᱟᱭᱜᱟ ᱠᱟᱱᱟ ᱚᱸᱰᱮ ᱦᱚᱸ ᱯᱟᱨᱠ ᱠᱚ ᱢᱮᱱᱟᱜᱼᱟ ᱟᱹᱰᱤ ᱜᱟᱱ ᱮᱢᱟᱱ ᱛᱮᱱᱟᱜ ᱚᱸᱰᱮ ᱦᱚᱸ ᱢᱮᱱᱟᱜᱼᱟ ᱚᱵᱚᱥᱥᱚ ᱧᱮᱞ ᱧᱟᱢ ᱞᱟᱹᱜᱤᱫ ᱫᱚ ᱢᱟᱱᱮ ᱠᱷᱩᱵᱽ ᱪᱮᱦᱨᱟ ᱡᱟᱭᱜᱟ ᱠᱟᱱᱟ ᱟᱨ ᱯᱚᱨᱚᱵᱽ ᱯᱩᱱᱟᱹᱭ ᱟᱞᱮ ᱦᱩᱭᱩᱜᱼᱟ ᱱᱚᱰᱮ ᱨᱚᱡᱚ ᱨᱮ ᱡᱚᱲᱟᱯᱩᱠᱷᱨᱤ ᱠᱚ ᱢᱮᱛᱟᱜᱟᱜ ᱠᱟᱱᱟ ᱡᱚᱲᱟ ᱯᱩᱠᱷᱨᱤ ᱨᱮᱦᱚᱸ ᱦᱩᱭᱩᱜᱼᱟ ᱟᱨ ᱱᱚᱰᱮ ᱟᱞᱮ ᱴᱷᱮᱱ ᱦᱩᱭᱩᱜᱼᱟ ᱚᱸᱰᱮ ᱦᱩᱭᱩᱜᱼᱟ ᱱᱚᱰᱮ ᱦᱚᱸ ᱯᱷᱟᱠᱥᱚᱱᱛᱟ ᱢᱮᱱᱟᱜᱼᱟ ᱥᱮᱨᱮᱧ ᱦᱮᱯᱨᱟᱣ ᱠᱚ ᱢᱮᱱᱟᱜᱼᱟ ᱟᱨᱚ ᱟᱹᱰᱤ ᱟᱭᱢᱟ ᱰᱷᱤᱞᱞᱳᱝ ᱪᱮᱛᱟᱱᱨᱮ ᱥᱮᱨᱮᱧ ᱦᱮᱯᱨᱟᱣ ᱠᱚ ᱠᱚ ᱦᱩᱭᱩᱜᱼᱟ ᱟᱨ ᱡᱚᱲᱟᱯᱩᱠᱷᱨᱤ ᱜᱚᱰᱟ ᱨᱮᱫᱚ ᱵᱚᱞ ᱮᱱᱮᱡ ᱠᱚ ᱦᱩᱭᱩᱜᱼᱟ ᱚᱸᱰᱮ ᱦᱚᱸ ᱟᱹᱰᱤ ᱟᱭᱢᱟ ᱟᱭᱢᱟ ᱞᱮᱠᱟᱱ ᱦᱚᱲ ᱠᱚ ᱦᱤᱡᱩᱜᱼᱟ ᱦᱚᱲ ᱢᱟᱱᱮ ᱟᱹᱰᱤ ᱯᱷᱟᱨᱟᱠ ᱫᱤᱥᱚᱢ ᱠᱚᱨᱮᱱ ᱠᱚ ᱦᱤᱡᱩᱜᱼᱟ ᱜᱟᱹᱰᱤ ᱠᱚ ᱨᱤᱡᱟᱨᱵᱽ ᱠᱟᱛᱮᱫ ᱧᱮᱞ ᱞᱟᱹᱜᱤᱫ ᱛᱮ ᱟᱨ ᱚᱱᱠᱟ ᱱᱚᱰᱮ ᱢᱮᱱᱟᱜᱼᱟ ᱱᱟᱜ ᱱᱚᱰᱮ ᱦᱚᱸ ᱟᱞᱮ ᱴᱷᱮᱱ ᱯᱨᱳᱜᱨᱟᱢ ᱱᱚᱰᱮ ᱦᱚᱸ ᱢᱟᱱᱮ ᱨᱚᱡᱚ ᱯᱚᱨᱚᱵᱽ ᱠᱟᱱᱟ ᱫᱚᱥᱟᱨ ᱯᱚᱥᱟᱨ ᱛᱟᱦᱮᱸ ᱠᱚᱜᱼᱟ ᱟᱞᱮ ᱥᱮᱨᱮᱧ ᱯᱚᱨᱚᱵᱽ ᱠᱚ ᱵᱮᱡᱷᱟ ᱛᱩᱧ ᱠᱚᱞᱮ ᱫᱚᱦᱚ ᱵᱟᱲᱟᱭᱮᱜᱼᱟ ᱱᱚᱰᱮ ᱦᱚᱸᱠᱚ ᱦᱤᱡᱩᱜᱼᱟ ᱯᱷᱟᱨᱟᱠ ᱯᱷᱟᱨᱟᱠ ᱨᱤᱱ ᱚᱵᱚᱥᱥᱳᱭ ᱟᱨ ᱯᱨᱟᱭᱤᱡᱽ ᱦᱚᱸ ᱚᱱᱠᱟ ᱯᱷᱟᱨᱟᱠ ᱨᱤᱱ ᱠᱚ ᱤᱫᱤ ᱵᱟᱲᱟᱭᱟ ᱚᱱᱟ ᱦᱤᱥᱟᱹᱵᱽ ᱛᱮ ᱟᱞᱮᱦᱚᱸ ᱯᱨᱟᱭᱤᱡᱽᱞᱮ ᱫᱚᱦᱚ ᱧᱚᱜᱮᱜᱼᱟ ᱟᱨ ᱧᱮᱞ ᱡᱚᱝ ᱦᱤᱥᱟᱹᱵᱽᱢᱟ ᱥᱤᱢᱲᱤ ᱯᱟᱲ ᱦᱚᱸ ᱵᱮᱥ ᱜᱮᱭᱟ ᱥᱤᱢᱲᱤ ᱯᱟᱲ ᱦᱚᱸ ᱦᱚᱲ ᱵᱟᱠᱚ ᱥᱟᱦᱚᱵ ᱠᱟᱱᱟ ᱜᱟᱹᱰᱤ ᱦᱚᱸ ᱵᱷᱟᱨᱚᱛ ᱵᱟᱦᱨᱮ ᱫᱤᱥᱚᱢ ᱠᱷᱚᱱ ᱦᱤᱡᱩᱜᱼᱟ ᱚᱸᱰᱮ ᱦᱚᱸ ᱚᱸᱰᱮ ᱦᱚᱸ ᱯᱟᱨ ᱯᱟᱨᱠ ᱞᱮᱠᱟ ᱵᱩᱡᱷᱟᱹᱜᱼᱟ ᱚᱱᱟ ᱡᱷᱟᱨᱱᱟ ᱫᱟᱜ ᱞᱤᱸᱡᱤ ᱟᱬᱜᱚᱱᱟ ᱪᱮᱫ ᱵᱩᱨᱩ ᱫᱷᱤᱨᱤ ᱠᱷᱚᱱᱟᱜ ᱪᱮᱦᱨᱟ ᱵᱩᱡᱷᱟᱹᱜᱼᱟ ᱚᱸᱰᱮ ᱦᱚᱸ ᱚᱸᱰᱮ ᱦᱚᱸ ᱦᱚᱲ ᱫᱚ ᱠᱚ ᱪᱟᱞᱟᱣ ᱵᱟᱲᱟᱜ ᱜᱮᱭᱟ ᱟᱞᱮ ᱦᱚᱸᱞᱮ ᱤᱧ ᱦᱚᱸ ᱢᱤᱛᱟᱹᱧᱟ ᱫᱮᱞᱟ ᱦᱤᱡᱩᱜ ᱯᱮ ᱢᱮᱛᱟ ᱠᱩᱣᱟᱹᱧ ᱟᱯᱮ ᱦᱤᱡᱩᱜ ᱯᱮ ᱱᱚᱛᱮ ᱟᱨ ᱧᱮᱞ ᱤᱫᱤᱯᱮ ᱠᱟᱛᱷᱟ ᱵᱟᱲᱟᱜ ᱜᱮᱭᱟᱞᱮ ᱯᱷᱳᱱ ᱠᱟᱛᱮᱫ ᱦᱚᱸ ᱱᱤᱭᱟᱹ ᱫᱩᱧ ᱞᱟᱹᱭ ᱟᱠᱟᱫ ᱠᱚᱣᱟ ᱦᱤᱡᱩᱜ ᱠᱟᱷᱱ ᱱᱚᱛᱮ ᱦᱤᱡᱩᱜ ᱯᱮᱥᱮ ᱟᱞᱮ ᱥᱮᱡ ᱟᱹᱰᱤ ᱜᱟᱱ ᱧᱮᱞ ᱡᱟᱭᱜᱟ ᱫᱚ ᱟᱹᱰᱤ ᱜᱟᱱ ᱪᱮᱦᱨᱟ ᱪᱮᱦᱨᱟ ᱡᱟᱭᱜᱟ ᱢᱮᱱᱟᱜᱼᱟ ᱟᱞᱮ ᱴᱷᱮᱱ ᱢᱤᱫᱴᱟᱝ ᱰᱷᱤᱝᱠᱤ ᱵᱩᱨᱩ ᱢᱮᱱᱟᱜᱼᱟ ᱚᱸᱰᱮᱢ ᱧᱮᱞ ᱟᱠᱟᱫ ᱠᱷᱟᱱ ᱧᱮᱞ ᱵᱷᱟᱜᱟᱜ ᱵᱟᱭ ᱥᱟᱱᱟ ᱢᱮᱭᱟ ᱪᱟᱹᱴᱟᱹᱱᱤ ᱢᱮᱱᱟᱜᱼᱟ ᱪᱟᱹᱴᱟᱹᱱᱤ ᱩᱱᱟᱹᱜ ᱪᱮᱦᱨᱟ ᱫᱟᱜ ᱞᱤᱸᱡᱤ ᱟᱬᱜᱚᱱ ᱠᱟᱱᱟ ᱠᱷᱩᱵᱽ ᱪᱮᱦᱨᱟ